ᱦᱮᱞᱳ ᱦᱮ ᱤᱧᱫᱚ ᱨᱤᱯᱳᱴᱟᱨᱤᱧ ᱢᱮᱱᱮᱫ ᱠᱟᱱᱟ ᱟᱯᱮᱴᱷᱮᱱ ᱡᱮ ᱟᱯᱮᱴᱷᱮᱱ ᱡᱮ ᱠᱷᱚᱵᱚᱨ ᱩᱪᱷᱟᱹᱱ ᱞᱮᱱᱟ ᱚᱱᱟ ᱨᱮᱱᱟᱜ ᱩᱫᱽᱫᱮᱠ ᱫᱚ ᱪᱮᱫᱠᱚ ᱦᱩᱭᱵᱟᱲᱟ ᱟᱠᱟᱱᱟ ᱚ ᱛᱟᱦᱚᱞᱮ

ᱛᱟᱦᱚᱞᱮ ᱚᱱᱟ ᱞᱟᱭᱤᱱᱠ ᱨᱮᱱᱟᱜ ᱜᱮ ᱩᱫᱽᱫᱮᱠ ᱢᱟᱱᱮ ᱚᱱᱟᱠᱚ ᱦᱟᱛᱟᱣ ᱦᱩᱭᱩᱜᱼᱟ ᱞᱟᱭᱤᱱ ᱠᱚ ᱥᱮ ᱨᱟᱥᱛᱟ ᱰᱟᱦᱟᱨ ᱠᱚ ᱚᱱᱟ ᱠᱚᱨᱮᱱᱟᱜ ᱨᱟᱥᱛᱟ ᱜᱷᱟᱴ ᱜᱷᱟᱴ ᱠᱷᱟᱹᱛᱤᱨᱛᱮ ᱵᱟᱝᱛᱚ ᱚᱱᱟ ᱨᱟᱥᱛᱟ ᱜᱷᱟᱴ ᱢᱟᱱᱮ ᱩᱱᱟᱹᱜ ᱟᱹᱰᱤ ᱡᱚᱳ ᱟᱹᱰᱤ ᱮᱸ ᱨᱟᱥᱛᱟ ᱜᱷᱟᱴ ᱠᱚ ᱟᱵᱟᱨ ᱡᱟᱦᱟᱸᱴᱟᱜ ᱠᱟᱨᱮᱱᱠᱚᱡ ᱚᱱᱟᱠᱚ ᱟᱨ ᱤᱥᱠᱩᱞ ᱤᱡᱟᱹᱠᱩᱡᱟ ᱪᱟᱞᱟᱜ ᱠᱟᱱᱟ

ᱚ ᱚ ᱛᱟᱦᱚᱞᱮ ᱟᱨ ᱤᱥᱠᱩᱞ ᱠᱚ ᱡᱟᱦᱟᱸᱴᱟᱜ ᱯᱟᱴᱥᱟᱞᱟᱠᱚ ᱢᱮᱱᱟᱜᱼᱠᱟᱜ ᱚ ᱛᱟᱦᱚᱞᱮ ᱫᱚ ᱱᱤᱭᱟᱹ ᱠᱷᱚᱵᱚᱨ ᱫᱚᱧ ᱜᱚᱴᱟᱧ ᱩᱪᱷᱟᱹᱱᱮᱫ ᱠᱟᱱᱟ ᱦᱮ ᱛᱟᱦᱚᱞᱮ ᱤᱧ ᱱᱤᱭᱟᱹ ᱛᱟᱦᱚᱞᱮ ᱱᱤᱭᱟᱹᱠᱚ ᱠᱷᱚᱵᱚᱨᱫᱚ ᱤᱧᱫᱚ ᱟᱹᱰᱤ ᱞᱚᱜᱚᱱᱜᱤᱧ ᱩᱪᱷᱟᱹᱱᱮᱫ ᱠᱟᱱᱟ ᱜᱚᱴᱟᱧ ᱩᱪᱷᱟᱹᱱ ᱪᱟᱵᱟᱭᱟ ᱦᱮ ᱱᱤᱭᱟᱹᱫᱚ ᱛᱟᱦᱚᱞᱮ ᱟᱹᱰᱤ ᱞᱚᱜᱚᱱ ᱜᱤᱧ ᱩᱪᱷᱟᱹᱱᱮᱫ ᱠᱟᱱᱟ ᱟᱨ ᱟᱡ ᱛᱟᱦᱚᱞᱮ ᱟᱨ ᱡᱟᱦᱟᱱᱟᱜ ᱟᱨ ᱠᱳᱱᱳ ᱚᱥᱩᱵᱤᱫᱷᱟ ᱢᱮᱱᱟᱜ ᱟᱠᱟᱫᱟ ᱱᱤᱭᱟᱹᱠᱚ ᱵᱟᱠᱷᱨᱟᱛᱮ ᱟᱨ ᱮᱴᱟᱜᱼᱟᱜ

ᱢᱟᱱᱮ ᱥᱩᱨ ᱧᱚᱜ ᱨᱮ ᱛᱟᱦᱮᱱ ᱠᱷᱟᱡᱽ ᱵᱟᱝᱛᱚ ᱦᱮ ᱛᱟᱦᱚᱞᱮ ᱤᱧᱫᱚ ᱱᱤᱭᱟᱹ ᱠᱷᱚᱵᱚᱨ ᱫᱚ ᱟᱹᱰᱤ ᱞᱚᱜᱚᱱᱜᱤᱧ ᱩᱪᱷᱟᱹᱱᱮᱫ ᱠᱟᱱᱟ ᱦᱮᱸ

ᱚ ᱢᱟᱱᱮ ᱦᱮᱸ ᱩᱱᱠᱩ ᱛᱩᱲᱩᱠ ᱥᱮᱫ ᱠᱷᱚᱡ ᱵᱟᱝᱛᱚ ᱚᱱᱛᱮ ᱪᱟᱞᱟᱣ ᱦᱩᱭᱩᱜᱼᱟ ᱵᱟᱝ ᱴᱷᱤᱠ ᱜᱮᱭᱟ ᱛᱟᱦᱚᱞᱮ ᱱᱤᱭᱟᱹᱠᱚ ᱱᱤᱭᱟᱹ ᱠᱚᱫᱚ ᱟᱠᱚ ᱠᱩᱠᱞᱤᱠᱚᱡ ᱮᱢ ᱠᱮᱫᱟ ᱚᱱᱟ ᱠᱚᱫᱚ ᱞᱚᱜᱚᱱᱜᱤᱧ ᱩᱪᱷᱟᱹᱱᱮᱫ ᱠᱟᱱᱟ ᱠᱷᱚᱵᱚᱨ ᱠᱚᱨᱮ ᱟᱨ ᱟᱹᱰᱤ ᱞᱚᱜᱚᱱᱜᱮ ᱟᱯᱮᱭᱟᱜ ᱴᱚᱴᱷᱟ ᱠᱚᱨᱮ ᱦᱚᱸ ᱥᱮ ᱮᱴᱟᱜ ᱮᱴᱟᱜ ᱟᱹᱫᱤᱵᱟᱥᱤᱭᱟᱜ ᱴᱚᱴᱷᱟ ᱢᱮᱱᱟᱜ ᱠᱟᱜ ᱚᱱᱟ ᱠᱚᱨᱮᱦᱚᱸ ᱡᱟᱦᱟᱸᱴᱟᱜ ᱥᱤᱠᱠᱷᱟ ᱠᱮᱱᱫᱨᱚ ᱥᱮ ᱡᱟᱦᱟᱱᱟᱜ ᱥᱚᱢᱟᱡ ᱵᱮᱵᱚᱥᱛᱷᱟ ᱠᱚ ᱡᱩᱫᱤ ᱦᱩᱭᱩᱜ ᱠᱟᱱᱟ ᱚᱱᱟᱠᱩᱧ ᱜᱚᱴᱟᱧ ᱩᱪᱷᱟᱹᱱᱮᱫ ᱠᱟᱱᱟ ᱟᱨ ᱚᱱᱟ ᱠᱚᱦᱚ ᱞᱚᱜᱚᱱᱜᱮ ᱢᱤᱫᱟᱝ ᱠᱷᱚᱵᱚᱨ ᱤᱧ ᱩᱪᱷᱟᱹᱱᱮᱫ ᱠᱟᱱᱟ ᱡᱚᱦᱟᱨᱜᱮ ᱛᱟᱦᱚᱞᱮ